ᱡᱷᱟᱹᱞ ᱯᱟᱭᱨᱟᱜ ᱞᱟᱹᱜᱤᱫ ᱛᱮᱫᱚ ᱟᱵᱚ ᱢᱟᱲᱟᱝ ᱛᱮ ᱜᱟᱹᱰᱭᱟᱹ ᱠᱚᱨᱮ ᱵᱟᱸᱫᱷ ᱠᱚᱨᱮ ᱯᱟᱭᱨᱟᱜ ᱨᱮᱱᱟᱜ ᱵᱚᱱ ᱯᱨᱮᱠᱴᱤᱥᱟ ᱟᱨ ᱚᱱᱟ ᱯᱟᱭᱨᱟᱜ ᱯᱟᱭᱨᱟᱜ ᱛᱮ ᱛᱷᱚᱲᱟ ᱴᱟᱺᱰᱤ ᱠᱚᱨᱮ ᱦᱚᱸᱵᱚᱱ ᱫᱟᱹᱲ ᱧᱚᱜᱽ ᱢᱟ ᱛᱚᱵᱮ ᱠᱷᱟᱱ ᱟᱵᱚᱣᱟᱝ ᱫᱚᱢ ᱛᱟᱦᱮᱱᱟ ᱟᱨ ᱯᱟᱭᱨᱟᱜ ᱞᱟᱹᱜᱤᱫ ᱛᱮ ᱟᱨ ᱱᱚᱣᱟ ᱡᱚᱢ ᱫᱚᱦᱚᱭ ᱞᱟᱹᱜᱤᱫ ᱛᱮ ᱡᱚᱢ ᱧᱩ ᱠᱚᱦᱚᱸ ᱨᱟᱣᱟᱞ ᱨᱟᱣᱟᱞ ᱢᱟᱪᱷᱟ ᱵᱚᱱ ᱡᱚᱢᱟ ᱡᱮᱢᱚᱱ ᱡᱚᱸᱰᱨᱟ ᱨᱟᱯᱟᱜ ᱡᱚᱸᱰᱨᱟ ᱟᱛᱟ ᱟᱨ ᱵᱩᱴ ᱞᱚᱦᱚᱫ ᱱᱚᱣᱟ ᱠᱚ ᱡᱚᱢ ᱞᱮᱠᱷᱟᱱ ᱟᱵᱚᱣᱟᱜ ᱦᱚᱲᱢᱚ ᱨᱟᱣᱟᱞ ᱛᱟᱦᱮᱱᱟ ᱟᱨ ᱚᱱᱠᱟᱱ ᱨᱟᱣᱟᱞ ᱨᱟᱣᱟᱞᱟᱜ ᱡᱚᱢ ᱠᱟᱛᱮᱫ ᱟᱵᱚ ᱢᱟᱱᱮ ᱥᱟᱺᱜᱤᱧ ᱵᱚᱱ ᱯᱟᱭᱨᱟ ᱫᱟᱲᱮᱭᱟᱜᱼᱟ